ᱥᱮᱫᱟᱭ ᱥᱮᱨᱢᱟ ᱨᱮᱫᱚ ᱠᱮᱢᱮᱨᱟ ᱠᱚ ᱨᱮᱱᱟᱜ ᱥᱟᱫᱟ ᱠᱟᱞᱳ ᱪᱷᱚᱵᱤ ᱠᱚ ᱧᱮᱧᱟᱢᱚᱜ ᱠᱟᱱ ᱛᱟᱦᱮᱸᱜᱼᱟ ᱱᱮᱛᱟᱨᱟᱜ ᱠᱮᱢᱮᱨᱟ ᱠᱚᱫᱚ ᱡᱮᱢᱚᱱᱮᱢ ᱛᱩᱞᱟᱹᱣᱟ ᱡᱮᱢᱚᱱ ᱵᱞᱟᱨᱠ ᱠᱚᱦᱚᱸ ᱜᱟᱱᱚᱜ ᱠᱟᱱᱟ ᱥᱮ ᱱᱟᱯᱟᱭ ᱱᱟᱯᱟᱭ ᱪᱷᱚᱵᱤ ᱦᱚᱸ ᱛᱩᱞᱟᱹᱜᱼᱟ ᱟᱨ ᱱᱚᱣᱟ ᱱᱮᱛᱟᱨᱟᱜ ᱠᱮᱢᱮᱨᱟ ᱠᱚᱨᱮ ᱫᱚ ᱪᱷᱚᱵᱤ ᱠᱚᱦᱚᱸ ᱟᱹᱰᱤ ᱥᱚᱦᱞᱮ ᱜᱮᱭᱟ